ᱦᱮᱞᱳ ᱜᱚᱢᱠᱮ ᱡᱚᱸᱦᱟᱨ ᱜᱮ ᱟᱹᱞᱤᱧ ᱱᱚᱰᱮ ᱜᱚᱯᱤᱱᱟᱛᱷᱯᱩᱨ ᱠᱷᱚᱱᱞᱤᱧ ᱯᱷᱳᱱᱮᱫᱼᱟ ᱟᱪᱪᱷᱟ ᱟᱹᱞᱤᱧ ᱵᱤᱫᱮᱥ ᱪᱟᱞᱟᱜ ᱨᱮᱱᱟᱜ ᱢᱮᱱᱟᱜᱼᱟ ᱯᱟᱥᱯᱳᱨᱴ ᱜᱮᱥᱮ ᱞᱟᱜᱟᱣ ᱠᱟᱱᱟ ᱛᱚ ᱚᱱᱟᱛᱮ ᱟᱹᱞᱤᱧ ᱵᱤᱫᱮᱥ ᱨᱮ ᱰᱟᱠᱛᱚᱨ ᱚᱠᱳᱯᱮᱥᱮᱱ ᱞᱤᱧ ᱯᱷᱮᱰ ᱞᱟᱹᱜᱤᱫ ᱯᱟᱥᱯᱳᱨᱴ ᱨᱮ ᱟᱫᱚ ᱚᱱᱟ ᱞᱟᱹᱜᱤᱫ ᱛᱮ ᱟᱹᱵᱤᱱ ᱴᱷᱮᱱ ᱠᱷᱚᱱ ᱵᱟᱲᱟᱭ ᱥᱟᱱᱟᱭᱮᱫ ᱞᱤᱧᱟ ᱪᱮᱫ ᱪᱮᱫ ᱰᱚᱠᱳᱢᱮᱱᱴᱥ ᱫᱚᱨᱠᱟᱨᱚᱜᱼᱟ ᱚᱱᱟᱜᱮ ᱞᱟᱹᱭ ᱥᱟᱰᱮ ᱧᱚᱜ ᱟᱹᱞᱤᱧ ᱵᱤᱱ ᱡᱟᱛᱮ ᱟᱹᱞᱤᱧ ᱠᱟᱱᱟᱰᱟ ᱨᱮ ᱰᱚᱠᱴᱚᱨᱤ ᱟᱫᱚ ᱚᱱᱟ ᱨᱮᱭᱟᱜ ᱠᱟᱨᱡᱚ ᱯᱚᱛᱨᱚ ᱠᱚ ᱪᱮᱫ ᱪᱮᱫ ᱫᱚᱨᱠᱟᱨ ᱰᱚᱠᱳᱢᱮᱱᱴᱥ ᱢᱮᱱᱟᱜᱼᱟ ᱚᱠᱟ ᱨᱮᱞᱤᱧ ᱡᱚᱢᱟᱭᱟ ᱚᱱᱟᱜᱮ ᱞᱟᱹᱭ ᱧᱚᱜ ᱟᱹᱞᱤᱧ ᱵᱤᱱ ᱟᱫᱚ ᱚᱱᱟᱜᱮ ᱟᱹᱞᱤᱧ ᱵᱟᱲᱟᱭ ᱥᱟᱱᱟᱭᱮᱫ ᱞᱤᱧᱟ ᱵᱟᱠᱷᱟᱱ ᱟᱹᱞᱤᱧ ᱯᱟᱥᱯᱳᱨᱴ ᱵᱮᱱᱟᱣ ᱠᱟᱛᱮᱫ ᱟᱹᱞᱤᱧᱟᱜ ᱚᱠᱳᱯᱮᱥᱮᱱ ᱠᱟᱱᱟᱰᱟ ᱟᱹᱞᱤᱧ

ᱚᱱᱟᱜᱮ ᱟᱹᱞᱤᱧ ᱵᱟᱲᱟᱭ ᱥᱟᱱᱟᱭᱮᱫ ᱞᱤᱧ ᱛᱟᱦᱮᱸᱫ ᱟᱹᱵᱤᱱ ᱴᱷᱮᱱ ᱞᱤᱧ ᱠᱚᱞᱟᱠᱟᱜᱼᱟ ᱚᱱᱟᱜᱮ ᱟᱹᱵᱤᱱ ᱵᱮᱱ ᱵᱟᱰᱟᱭ ᱦᱚᱪᱚ ᱞᱤᱧᱟ ᱡᱮᱢᱚᱱ ᱠᱟᱹᱢᱤ ᱛᱟᱹᱞᱤᱧ ᱥᱟᱠᱥᱮᱥᱚᱜ ᱢᱟ ᱚᱱᱟ ᱦᱤᱥᱟᱹᱵᱽ ᱛᱮ ᱟᱹᱵᱤᱱ ᱞᱟᱹᱭᱟᱹᱞᱤᱧ ᱵᱮᱱ ᱚᱠᱟ ᱰᱚᱠᱳᱢᱮᱱᱴ ᱚᱠᱟ ᱚᱠᱟ ᱨᱮᱞᱤᱧ ᱥᱟᱵᱽᱢᱤᱴᱟ ᱚᱱᱟ ᱤᱭᱴᱟᱹ ᱠᱟᱛᱮᱫ ᱡᱮᱢᱚᱱ ᱟᱞᱚ ᱞᱤᱧ ᱚᱥᱩᱵᱤᱫᱷᱟᱜ ᱢᱟ ᱟᱨ ᱢᱟ ᱛᱚᱵᱮ ᱡᱚᱸᱦᱟᱨ ᱜᱮ